ᱯᱟᱭᱨᱟ ᱫᱚ ᱟᱭᱢᱟ ᱦᱚᱲ ᱟᱭᱢᱟ ᱞᱮᱠᱟᱛᱮᱠᱚ ᱥᱮᱬᱟ ᱟᱠᱟᱫᱟ ᱡᱮᱢᱚᱱ ᱠᱟᱹᱴᱤᱡ ᱠᱟᱹᱴᱤᱡ ᱫᱟᱜ ᱨᱮ ᱠᱟᱹᱴᱤᱡ ᱠᱟᱹᱴᱤᱡ ᱫᱤᱱᱟᱹᱢ ᱛᱳᱯᱳ ᱠᱟᱛᱮ ᱦᱚᱸ ᱜᱟᱱᱚᱜᱼᱟ ᱛᱟᱨᱯᱚᱨᱮ ᱫᱟᱜ ᱞᱮᱠᱷᱟᱡ ᱫᱚ ᱰᱷᱚᱸᱜᱟ ᱨᱮ ᱪᱟᱯᱮ ᱠᱟᱛᱮ ᱚᱱᱟ ᱨᱮ ᱪᱟᱯᱮ ᱪᱟᱯᱮ ᱠᱟᱛᱮ ᱦᱚᱸ ᱥᱮᱬᱟ ᱜᱟᱱᱚᱜᱼᱟ ᱟᱹᱰᱤ ᱨᱚᱠᱚᱢ ᱠᱟᱛᱮ ᱜᱟᱱᱚᱜᱼᱟ ᱢᱮᱱᱠᱷᱟᱱ ᱤᱧ ᱫᱚ ᱤᱧ ᱫᱟᱹᱭ ᱥᱮᱬᱟ ᱦᱚᱪᱚ ᱟᱠᱟᱹᱫᱤᱧᱟ ᱫᱤᱱᱟᱹᱢ ᱜᱮ ᱫᱟᱹᱭ ᱟᱨ ᱜᱟᱛᱮ ᱠᱩᱲᱤ ᱛᱳᱯᱳᱜ ᱞᱮ ᱪᱟᱞᱟᱜ ᱛᱟᱦᱮᱸᱜᱼᱟ ᱛᱚ ᱫᱟᱹᱭ ᱛᱟᱠᱚ ᱫᱚᱢᱮ ᱠᱚ ᱯᱟᱭᱨᱟᱜ ᱛᱟᱦᱮᱸᱜᱼᱟ ᱢᱮᱱᱠᱷᱟᱱ ᱤᱧᱫᱚ ᱵᱟᱝᱤᱧ ᱫᱟᱲᱭᱟᱜ ᱛᱟᱦᱮᱸᱫᱼᱟ ᱟᱫᱚ ᱩᱱᱠᱩ ᱧᱮᱞᱛᱮ ᱤᱧ ᱦᱚᱸ ᱨᱟᱹᱥᱠᱟᱹᱜᱤᱧ ᱵᱩᱡ ᱛᱟᱦᱮᱸᱜᱼᱟ ᱟᱫᱚ ᱫᱟᱹᱭᱤᱧ ᱢᱮᱛᱟᱭᱟ ᱫᱟᱹᱭ ᱤᱧᱦᱚᱸ ᱥᱮᱬᱟ ᱦᱚᱪᱚᱧ ᱢᱮᱥᱮ ᱛᱚ ᱟᱫᱚ ᱫᱟᱜ ᱨᱮ ᱤᱫᱤ ᱠᱟᱛᱮ ᱫᱟᱜ ᱨᱮ ᱟᱲᱟᱜ ᱠᱤᱧᱟᱭ

ᱛᱟᱨᱯᱚᱨ ᱯᱳᱭᱞᱳ ᱫᱚ ᱠᱟᱹᱴᱤᱫ ᱠᱟᱹᱴᱤᱡ ᱫᱟᱜ ᱨᱮ ᱛᱩᱯᱩᱱ ᱛᱟᱦᱮᱸᱫ ᱤᱧ ᱯᱟᱭᱨᱟᱜ ᱛᱟᱦᱮᱸᱫ ᱤᱧ ᱛᱟᱨᱯᱚᱨ ᱪᱮᱫ ᱠᱟᱛᱮ ᱫᱚ ᱟᱫᱚ ᱛᱟᱞᱟ ᱫᱟᱜ ᱥᱮᱫ ᱪᱟᱞᱟᱣ ᱫᱟᱲᱭᱟᱜ ᱤᱧ ᱚᱱᱠᱟ ᱠᱟᱛᱮᱜᱮ ᱥᱮᱬᱟ ᱟᱠᱟᱫᱤᱧ